ᱟᱞᱮ ᱪᱟᱹᱥᱤ ᱫᱚ ᱡᱤᱭᱟᱹᱞᱤ ᱠᱚᱣᱟᱜ ᱚᱡᱽᱨᱟ ᱫᱚ ᱵᱟᱹᱲᱤᱡᱽ ᱫᱚ ᱵᱟᱞᱮ ᱵᱩᱡᱷᱟᱹᱣᱟ ᱢᱤᱫᱴᱷᱮᱡ ᱞᱮ ᱫᱚᱦᱚ ᱡᱟᱣᱨᱟᱭᱟ ᱫᱚᱦᱚ ᱡᱟᱣᱨᱟ ᱠᱟᱛᱮ ᱵᱟᱹᱫᱽ ᱨᱮ ᱦᱟᱥᱟ ᱞᱮ ᱥᱤ ᱞᱟᱹᱦᱩᱫᱟ ᱦᱟᱥᱟ ᱥᱤ ᱞᱟᱹᱦᱩᱫᱽ ᱠᱟᱛᱮ ᱱᱚᱣᱟ ᱞᱮ ᱮᱨᱻ ᱯᱟᱥᱱᱟᱣᱟ ᱮᱨᱻ ᱯᱟᱥᱱᱟᱣ ᱠᱟᱛᱮ ᱤᱛᱟᱹᱞᱮ ᱮᱨᱻᱟ ᱤᱛᱟᱹ ᱮᱨ ᱠᱟᱛᱮ ᱤᱛᱟᱹ ᱞᱮ ᱮᱨ ᱚᱢᱚᱱᱟ ᱱᱚᱣᱟ ᱚᱡᱽᱨᱟ ᱥᱟᱶᱛᱮ ᱦᱳᱲᱳ ᱫᱟᱨᱮ ᱦᱚᱸ ᱪᱮᱦᱨᱟ ᱚᱢᱚᱱ ᱨᱟᱠᱟᱵᱽᱼᱟ ᱦᱳᱲᱳ ᱫᱟᱨᱮ ᱦᱚᱸ ᱪᱮᱦᱨᱟ ᱛᱟᱦᱮᱱᱟ ᱚᱱᱟ ᱥᱟᱶᱛᱮ ᱦᱳᱲᱳ ᱦᱚᱸ ᱰᱷᱮᱨ ᱚᱡᱽᱱᱟ ᱦᱩᱭᱩᱜᱼᱟ ᱛᱟᱞᱮ